ᱫᱩᱱᱤᱭᱟᱹ ᱨᱮ ᱥᱟᱜᱟᱲᱚᱢ ᱜᱮ ᱥᱟᱸᱜᱮᱭᱮᱱᱟ ᱥᱟᱜᱟᱲᱟᱢ ᱠᱷᱚᱱ ᱡᱟᱦᱟᱸ ᱫᱷᱩᱸᱜᱤᱭᱟᱹ ᱩᱰᱩᱠᱚᱜ ᱠᱟᱱᱟ ᱟᱵᱚ ᱢᱟᱹᱱᱢᱤ ᱠᱚᱣᱟᱜ ᱫᱚ ᱦᱚᱲᱢᱚᱨᱮ ᱟᱹᱰᱤ ᱞᱮᱠᱟᱱ ᱟᱡᱟᱨᱼᱵᱤᱢᱟᱨᱮ ᱡᱟᱱᱟᱢ ᱦᱚᱪᱚᱭᱮᱫᱼᱟ ᱡᱟᱦᱟᱸ ᱟᱨᱦᱚᱸ ᱮᱢᱟᱱ ᱛᱮᱭᱟᱜ ᱦᱚᱲᱢᱚ ᱨᱮ ᱵᱤᱢᱟᱨ ᱦᱩᱭᱩᱜ ᱠᱟᱱᱟ ᱚᱱᱟᱜᱮ ᱚᱱᱟ ᱠᱚ ᱠᱷᱟᱹᱛᱤᱨ ᱛᱮ ᱦᱟᱥᱯᱟᱛᱟᱞ ᱢᱟ ᱢᱮᱱᱟᱜᱼᱟ ᱛᱳ ᱦᱟᱥᱯᱟᱛᱟᱞ ᱨᱮ ᱠᱚᱦᱚᱸ ᱚᱵᱷᱟᱵᱽ ᱢᱮᱱᱟᱜ ᱠᱚᱣᱟ ᱵᱟᱠᱚ ᱮᱢᱮᱫᱼᱟ ᱛᱤᱱᱟᱹᱜ ᱜᱟᱱ ᱨᱟᱱ ᱥᱚᱨᱠᱟᱨ ᱯᱟᱦᱴᱟ ᱠᱷᱚᱱ ᱧᱟᱢᱚᱜ ᱠᱟᱱᱟ ᱚᱱᱟᱠᱚ ᱡᱚᱢ ᱠᱟᱛᱮᱫ ᱞᱮᱠᱟᱱ ᱟᱡᱟᱨ ᱠᱚᱫᱚ ᱡᱚᱢ ᱞᱮᱠᱷᱟᱱ ᱪᱟᱵᱟᱜ ᱠᱟᱱᱟ ᱚᱱᱟ ᱥᱟᱜᱟᱲᱚᱢ ᱠᱚᱢ ᱫᱩᱱᱤᱭᱟᱹ ᱨᱮ ᱰᱷᱮᱨ ᱠᱷᱟᱹᱛᱤᱨ ᱟᱵᱚ ᱢᱟᱱᱢᱤ ᱪᱮᱛᱟᱱᱨᱮ ᱟᱹᱰᱤ ᱨᱚᱠᱚᱢ ᱵᱤᱢᱟᱨᱼᱟᱡᱟᱨ ᱩᱰᱩᱠᱚᱜ ᱠᱟᱱᱟ ᱟᱨ ᱦᱟᱥᱯᱟᱛᱟᱞ ᱫᱚ ᱱᱚᱣᱟ ᱟᱛᱳ ᱫᱤᱥᱚᱢ ᱠᱷᱚᱱ ᱫᱚᱥᱼᱯᱚᱸᱫᱨᱚ ᱡᱮᱞᱮᱧ ᱨᱮ ᱢᱮᱱᱟᱜᱼᱟ ᱥᱚᱨᱠᱟᱨᱟᱜ ᱥᱟᱜᱟᱲᱚᱢ ᱥᱩᱵᱤᱫᱷᱟ ᱢᱮᱱᱟᱜ ᱜᱮᱭᱟ ᱵᱟᱲᱟ ᱞᱮᱠᱷᱟᱱ ᱠᱚ ᱟᱹᱜᱩᱭᱮᱫᱼᱟ ᱟᱡᱟᱨ ᱟᱠᱟᱱ ᱦᱚᱲ ᱠᱚᱠᱚ ᱤᱫᱤᱭᱮᱫ ᱵᱚᱱᱟ ᱨᱟᱥᱛᱟ ᱜᱷᱟᱴ ᱦᱚᱸ ᱱᱟᱯᱟᱭ ᱛᱮᱜᱮ ᱢᱮᱱᱟᱜᱼᱟ ᱯᱚᱱᱨᱚᱼᱠᱩᱲᱤ ᱛᱮᱜᱮ ᱦᱟᱥᱯᱟᱛᱟᱞ ᱵᱚᱱ ᱥᱮᱴᱮᱨᱚᱜᱼᱟ ᱤᱱᱟᱹ ᱨᱮᱜᱮ ᱢᱩᱪᱟᱹᱫ